ᱤᱧ ᱫᱚ ᱟᱭᱢᱟ ᱟᱭᱢᱟ ᱡᱟᱭᱜᱟ ᱠᱚᱨᱮᱫ ᱫᱟᱬᱟ ᱵᱟᱲᱟᱧ ᱪᱟᱞᱟᱣ ᱟᱠᱟᱱᱟ ᱡᱮᱢᱚᱱ ᱠᱚᱝ ᱠᱟᱞᱤᱛᱚᱞᱟ ᱥᱟᱱᱛᱤᱱᱤᱠᱮᱛᱚᱱ ᱢᱟᱭᱟᱯᱩᱨ ᱛᱟᱨᱟᱯᱤᱴ ᱩᱛᱛᱨᱟᱠᱷᱚᱱᱰ ᱡᱚᱛᱚᱠᱷᱚᱱ ᱵᱷᱟᱜᱮ ᱢᱚᱸᱡᱽ ᱤᱧ ᱟᱭᱠᱟᱹᱣ ᱟᱠᱟᱫᱟ ᱢᱟᱭᱟᱯᱩᱨ ᱨᱮ ᱤᱧ ᱯᱨᱟᱱᱛᱤᱠ ᱠᱷᱚᱱ ᱵᱮᱱᱰᱮᱞ ᱫᱷᱟᱵᱤᱡ ᱴᱨᱮᱱ ᱛᱤᱧ ᱪᱟᱞᱟᱣ ᱟᱠᱟᱱᱟ ᱟᱨ ᱚᱸᱰᱮ ᱠᱷᱚᱱ ᱯᱟᱞᱴᱟᱣ ᱠᱟᱛᱮᱫ ᱱᱚᱵᱚᱫᱫᱤᱯ ᱮᱥᱴᱮᱥᱚᱱ ᱨᱮ ᱯᱷᱮᱰ ᱦᱩᱭ ᱮᱱᱟ ᱚᱸᱰᱮ ᱠᱷᱚᱱ ᱴᱳᱴᱳ ᱛᱮ ᱪᱟᱞᱟᱣ ᱠᱟᱛᱮᱜ ᱟᱵᱟᱨ ᱢᱤᱫᱴᱮᱱ ᱜᱟᱰᱟ ᱛᱟᱦᱮᱸ ᱠᱟᱱᱟ ᱱᱚᱶᱟ ᱜᱟᱰᱟ ᱞᱟᱹᱣᱠᱟᱹ ᱛᱮ ᱯᱟᱞᱴᱟᱣ ᱦᱩᱭ ᱮᱱᱟ ᱛᱟᱵ ᱦᱩᱭ ᱮᱱᱟ ᱟᱵᱟᱨ ᱚᱸᱰᱮ ᱠᱷᱚᱱ ᱵᱟᱥ ᱛᱮ ᱪᱟᱞᱟᱣ ᱦᱩᱭ ᱮᱱᱟ ᱵᱟᱥ ᱠᱷᱚᱱ ᱯᱷᱮᱰ ᱠᱟᱛᱮᱫ ᱜᱮ ᱢᱤᱫᱴᱮᱱ ᱢᱟᱭᱟᱨᱩᱨ ᱨᱮᱭᱟᱜ ᱜᱮᱴ ᱟᱹᱰᱤ ᱢᱟᱨᱟᱝ ᱜᱮᱴ ᱛᱟᱦᱮᱸ ᱠᱟᱱᱟ ᱟᱹᱰᱤ ᱢᱚᱸᱡᱽ ᱧᱮᱞᱚᱜ ᱛᱟᱦᱮᱸ ᱠᱟᱱᱟ ᱜᱮᱴ ᱜᱮ ᱜᱮᱴ ᱨᱮ ᱵᱚᱞᱚ ᱠᱟᱛᱮᱫ ᱜᱮ ᱟᱹᱰᱤ ᱢᱚᱸᱡᱽ ᱟᱹᱭᱠᱟᱹᱜ ᱠᱟᱱ ᱛᱟᱸᱦᱮᱱᱟ ᱵᱚᱞᱚᱭ ᱱᱟᱞᱮ ᱢᱚᱱᱫᱤᱨ ᱨᱮ ᱟᱭᱢᱟ ᱨᱚᱠᱚᱢ ᱵᱚᱸᱜᱟ ᱠᱚᱠᱚ ᱛᱟᱦᱮ ᱠᱟᱱᱟ ᱛᱟᱨ ᱛᱷᱮᱠᱮ ᱨᱟᱫᱷᱟ ᱠᱤᱥᱱᱚ ᱵᱚᱸᱜᱟᱭ ᱛᱟᱦᱮᱸ ᱠᱟᱱᱟ ᱠᱤᱱ ᱢᱚᱸᱡᱽ ᱜᱮᱠᱤᱱ ᱧᱮᱞᱚᱜ ᱠᱟᱱ ᱛᱟᱦᱮᱱᱟ ᱟᱭᱢᱟ ᱪᱷᱚᱵᱤ ᱛᱟᱦᱮ ᱠᱟᱱ ᱛᱟᱠᱤᱱᱟ ᱩᱱᱠᱩ ᱠᱚᱣᱟᱜ ᱞᱟᱦᱟᱛᱮ ᱪᱮᱫ ᱞᱮᱠᱟ ᱠᱟᱛᱮᱫ ᱜᱷᱚᱴᱚᱱᱟ ᱜᱷᱚᱴᱟᱣ ᱠᱟᱱᱟ ᱡᱚᱛᱚ ᱚᱱᱟᱠᱚ ᱠᱚᱨᱮ ᱠᱚ ᱚᱞ ᱟᱠᱟᱫᱟ ᱯᱩᱨᱟᱹ ᱤᱛᱤᱦᱟᱥ ᱢᱮᱱᱟᱜ ᱟᱠᱟᱫᱟᱟᱹᱰᱤ ᱢᱚᱸᱡᱽ ᱟᱹᱭᱠᱟᱹᱜ ᱠᱟᱱ ᱛᱟᱦᱮᱱᱟ